ᱦᱮᱞᱳ ᱤᱧ ᱜᱩᱯᱤ ᱢᱩᱨᱢᱩᱧ ᱞᱟᱹᱭᱫᱟ ᱱᱮᱛᱟᱡᱤ ᱯᱚᱞᱞᱤ ᱠᱷᱚᱱ ᱠᱟᱛᱷᱟ ᱫᱚ ᱦᱩᱭᱩᱜ ᱠᱟᱱᱟ ᱟᱯᱮ ᱴᱷᱮᱱ ᱪᱮᱫ ᱪᱮᱫ ᱡᱚᱢᱟᱜ ᱢᱮᱱᱟᱜᱼᱟ ᱯᱤᱡᱽᱡᱟ ᱢᱮᱱᱟᱜᱼᱟᱠᱤ ᱟᱨ ᱥᱟᱶᱛᱮ ᱯᱷᱨᱟᱭ ᱨᱟᱭᱤᱥ ᱞᱚᱞᱤᱯᱚᱯ ᱪᱤᱠᱮᱱ ᱯᱚᱠᱚᱲᱟ ᱦᱮᱸ ᱚᱠᱟ ᱠᱚ ᱢᱮᱱᱟᱜᱼᱟ ᱦᱚᱸ ᱵᱤᱨᱤᱭᱟᱱᱤ ᱢᱚᱴᱚᱱ ᱵᱤᱨᱤᱭᱟᱱᱤ ᱦᱮᱸ ᱟᱫᱚ ᱱᱚᱣᱟ ᱠᱚ ᱛᱷᱚᱲᱟ ᱡᱟᱹᱨᱩᱲ ᱠᱟᱱᱟ ᱪᱷᱚᱴᱤ ᱜᱟᱱ ᱯᱮᱠᱮᱴ ᱡᱟᱹᱨᱩᱲ ᱠᱟᱱᱟ ᱟᱫᱚ ᱚᱱᱟ ᱠᱚ ᱥᱚᱥᱼᱪᱟᱹᱴᱱᱤ ᱵᱟᱹᱲᱛᱤ ᱱᱚᱣᱟ ᱠᱚᱨᱮᱱᱟᱜ ᱵᱮᱵᱚᱥᱛᱷᱟ ᱢᱮᱱᱟᱜᱼᱟᱥᱮ ᱵᱟᱹᱱᱩᱜᱼᱟ ᱡᱩᱫᱤ ᱢᱮᱱᱟᱜ ᱠᱷᱟᱱ ᱟᱨ ᱛᱤᱱᱟᱹᱜ ᱜᱟᱱ ᱠᱟᱹᱣᱰᱤ ᱞᱟᱜᱟᱣᱚᱜ ᱠᱟᱱᱟ ᱚᱱᱟ ᱦᱚᱸ ᱛᱷᱚᱲᱟ ᱞᱟᱹᱭᱟᱹᱧ ᱯᱮ ᱟᱨ ᱜᱟᱯᱟ ᱟᱹᱭᱩᱵᱽ ᱵᱮᱲᱟ ᱥᱮᱫ ᱴᱷᱤᱠ ᱪᱷᱚ ᱵᱟᱡᱮ ᱥᱮᱱ ᱡᱟᱹᱨᱩᱲᱚᱜ ᱠᱟᱱᱟ ᱱᱟᱜ ᱱᱚᱸᱰᱮ ᱤᱧᱟᱹᱜ ᱴᱷᱤᱠᱟᱹᱱᱟ ᱨᱮ ᱵᱷᱮᱡᱟᱣᱟᱹᱧ ᱯᱮ